ᱵᱮᱝᱠᱤᱝ ᱥᱚᱞᱦᱮ ᱱᱮᱛᱟᱨ ᱫᱚ ᱡᱷᱚᱛᱚ ᱦᱚᱲ ᱴᱷᱮᱱ ᱜᱮ ᱮᱱᱰᱨᱚᱭᱮᱰ ᱯᱷᱳᱱ ᱢᱮᱱᱟᱜᱼᱟ ᱚᱞᱚᱜ ᱯᱟᱲᱦᱟᱣ ᱜᱤᱫᱽᱨᱟᱹ ᱠᱚᱫᱚ ᱯᱷᱳᱱ ᱯᱮ ᱜᱩᱜᱳᱞ ᱯᱮ ᱱᱚᱣᱟ ᱠᱚᱠᱚ ᱵᱮᱵᱚᱦᱟᱨ ᱜᱮᱭᱟ ᱴᱟᱠᱟ ᱯᱚᱭᱥᱟ ᱠᱚ ᱞᱮᱱ ᱫᱮᱱᱟ ᱦᱟᱨᱰ ᱠᱮᱥ ᱡᱩᱫᱤ ᱵᱟᱝ ᱛᱟᱦᱮᱱᱟ ᱫᱚᱠᱟᱱ ᱠᱚᱨᱮ ᱦᱚᱸ ᱫᱚᱠᱟᱱ ᱠᱚᱛᱮ ᱮᱢ ᱜᱟᱱᱚᱜᱼᱟ ᱡᱟᱦᱟᱸᱭ ᱮᱢ ᱵᱷᱮᱡᱟ ᱦᱚᱸ ᱜᱟᱱᱚᱜᱼᱟ ᱱᱚᱣᱟ ᱠᱚ ᱨᱮᱱᱟᱜ ᱡᱮᱢᱚᱱ ᱥᱩᱵᱤᱫᱟ ᱢᱮᱱᱟᱜᱼᱟ ᱛᱮᱢᱚᱱ ᱚᱥᱩᱵᱤᱫᱟ ᱦᱚᱸ ᱢᱮᱱᱟᱜᱼᱟ ᱟᱢ ᱡᱟᱦᱟᱸᱭ ᱴᱟᱠᱟᱢ ᱠᱩᱞ ᱟᱭᱟ ᱩᱱᱤ ᱴᱷᱮᱱ ᱡᱟᱦᱟᱸᱢ ᱴᱟᱭᱤᱯ ᱫᱟ ᱫᱚᱥ ᱴᱟᱠᱟ ᱡᱟᱭᱜᱟᱨᱮ ᱟᱢ ᱢᱤᱫᱴᱤᱱ ᱡᱤᱨᱚ ᱮᱠᱥᱴᱨᱟᱢ ᱵᱟᱹᱭᱥᱟᱹᱣ ᱞᱮᱱᱠᱷᱟᱱ ᱢᱤᱫ ᱥᱚ ᱴᱟᱠᱟ ᱵᱷᱮᱡᱟ ᱦᱩᱭᱩᱜᱼᱟ ᱱᱚᱝᱠᱟᱱ ᱚᱥᱩᱵᱤᱫᱟ ᱟᱨ ᱱᱚᱝᱠᱟ ᱦᱚᱸ ᱚᱥᱩᱵᱤᱫᱟ ᱦᱩᱭ ᱫᱟᱲᱮᱭᱟᱜᱼᱟ ᱡᱮ ᱟᱢ ᱴᱷᱮᱱ ᱫᱚ ᱯᱮᱢᱮᱱᱴ ᱠᱟᱱᱟ ᱦᱟᱹᱱᱤ ᱴᱷᱮᱱ ᱫᱚ ᱵᱟᱝ ᱥᱮᱴᱮᱨ ᱞᱮᱱᱟ ᱟᱨ ᱟᱨᱚ ᱟᱭᱢᱟ ᱚᱥᱩᱵᱤᱫᱟ ᱠᱚ ᱢᱮᱱᱟᱜᱼᱟ